ᱟᱪᱪᱷᱟ ᱜᱚᱢᱠᱮ ᱱᱚᱣᱟ ᱥᱩᱨ ᱥᱩᱯᱩᱨ ᱨᱮ ᱚᱠᱟ ᱴᱷᱮᱱ ᱜᱟᱹᱰᱤ ᱧᱟᱢᱚᱜᱼᱟ ᱟᱪᱪᱷᱟ ᱦᱮᱸ ᱟᱹᱞᱤᱧ ᱵᱟᱜᱽᱢᱩᱱᱰᱤ ᱪᱟᱞᱟᱜ ᱞᱟᱹᱜᱤᱫ ᱤᱧ ᱦᱮᱸ ᱟᱪᱪᱷᱟᱧ ᱦᱮᱸ ᱛᱤᱱᱟᱹᱜ ᱥᱟᱹᱜᱤᱧᱟ ᱚ ᱫᱩ ᱠᱤᱞᱳᱢᱤᱴᱟᱨ ᱛᱟᱲᱟᱢ ᱦᱩᱭᱩᱜ ᱛᱤᱧᱟᱹ ᱟᱪᱪᱷᱟᱧ ᱪᱟᱞᱟᱜ ᱠᱟᱱᱟ ᱦᱮᱸ ᱛᱚᱵᱮ ᱰᱨᱟᱭᱵᱷᱟᱨ ᱫᱟᱫᱟ ᱱᱚᱣᱟ ᱫᱚ ᱟᱢᱟᱜ ᱜᱟᱹᱰᱤ ᱜᱮ ᱚ ᱛᱤᱱᱟᱹᱜ ᱵᱷᱟᱲᱟᱢ ᱦᱟᱛᱟᱣᱟ ᱵᱟᱜᱽᱢᱩᱱᱰᱤᱧ ᱪᱟᱞᱟᱜᱼᱟ ᱛᱤᱨᱤᱥ ᱴᱟᱠᱟ ᱴᱷᱤᱠ ᱜᱮᱭᱟᱧ ᱮᱢᱟᱢᱟ ᱦᱮᱸ ᱪᱚᱞᱚ ᱛᱟᱦᱚᱞᱮ ᱩᱥᱟᱹᱨᱟ ᱞᱟᱜᱟᱭ ᱢᱮ ᱪᱚᱞᱚ ᱵᱟᱠᱷᱟᱱ ᱫᱚ ᱤᱧᱟᱹᱜ ᱴᱟᱭᱤᱢ ᱦᱩᱭᱩᱜ ᱠᱟᱱ ᱛᱤᱧᱟᱹ ᱚᱠᱛᱚ ᱵᱟᱹᱱᱩᱜᱼᱟ ᱦᱮᱸ